ᱟᱛᱳ ᱨᱮᱱ ᱡᱩᱣᱟᱹᱱ ᱠᱚᱲᱟ ᱠᱚ ᱜᱮᱢ ᱟᱛᱳ ᱨᱮᱱ ᱡᱩᱣᱟᱹᱱ ᱠᱚᱲᱟ ᱠᱚ ᱜᱮᱢ ᱫᱤᱠ ᱫᱤᱭᱮ ᱫᱚ ᱜᱮᱢ ᱫᱤᱠ ᱫᱤᱭᱮ ᱫᱚ ᱵᱷᱟᱜᱮ ᱜᱮᱠᱚ ᱢᱚᱱᱮᱭᱟ ᱠᱟᱨᱚᱱ ᱟᱠᱚ ᱞᱟᱹᱜᱤᱫ ᱜᱮ ᱡᱟᱦᱟᱸ ᱞᱮᱠᱟ ᱵᱷᱟᱜᱮᱢ ᱠᱷᱮᱞᱟ ᱦᱚᱲᱢᱚ ᱦᱚᱸ ᱟᱢᱟᱜ ᱦᱚᱲᱢᱚ ᱠᱚ ᱵᱷᱟᱜᱮ ᱛᱟᱦᱮᱱ ᱛᱟᱢᱟ ᱢᱚᱡᱮᱢ ᱵᱩᱡᱟ ᱵᱟᱢ ᱫᱟᱹᱲ ᱵᱟᱲᱟᱭᱟ ᱵᱟᱢ ᱠᱷᱮᱞ ᱵᱟᱲᱟᱭᱟ ᱜᱚᱫᱟ ᱪᱟᱞᱟᱜ ᱛᱟᱢᱟ ᱦᱚᱲᱢᱚ ᱱᱟᱯᱟᱭ ᱛᱮ ᱵᱟᱢ ᱫᱟᱹᱲ ᱵᱟᱲᱟᱭ ᱠᱷᱟᱱ ᱠᱟᱹᱢᱤᱭᱟᱢ ᱵᱟᱢ ᱠᱷᱮᱞ ᱵᱟᱲᱟᱭᱟ ᱛᱟᱯᱮᱨ ᱵᱷᱟᱜᱮᱢ ᱠᱷᱮᱞ ᱤᱫᱤᱭᱟ ᱵᱷᱟᱜᱮ ᱟᱢᱟᱜ ᱧᱩᱛᱩᱢ ᱦᱚᱸ ᱛᱟᱦᱮᱱ ᱛᱟᱢᱟ ᱡᱟᱦᱟᱸ ᱟᱛᱳ ᱨᱮᱱ ᱠᱟᱱᱟᱢ ᱚᱱᱟ ᱟᱛᱳ ᱨᱮᱱᱟᱜ ᱧᱩᱛᱩᱢ ᱦᱚᱸ ᱨᱟᱠᱟᱵᱼᱟ ᱡᱮ ᱱᱚᱣᱟ ᱟᱛᱳ ᱨᱮᱱ ᱜᱤᱫᱽᱨᱟᱹ ᱵᱷᱟᱜᱮᱭ ᱠᱷᱮᱞ ᱠᱟᱱᱟ ᱦᱮᱸ ᱱᱩᱭ ᱨᱮᱱ ᱜᱤᱫᱽᱨᱟᱹ ᱵᱟᱵᱟᱣᱟᱜ ᱧᱩᱛᱩᱢ ᱠᱚᱠᱚ ᱧᱩᱢᱟ ᱱᱩᱭᱨᱮᱱ ᱦᱚᱯᱚᱱ ᱜᱤᱫᱽᱨᱟᱹ ᱵᱷᱟᱜᱮᱭ ᱠᱷᱮᱞ ᱠᱟᱱᱟ ᱧᱩᱛᱩᱢᱟ ᱠᱚ ᱜᱮᱢ ᱫᱚ ᱱᱚᱝᱠᱟᱱᱟᱜ ᱟᱨ ᱠᱷᱮᱞ ᱠᱷᱮᱞ ᱢᱟᱱᱮ ᱜᱮᱢ ᱠᱷᱮᱞ ᱫᱚ ᱵᱷᱟᱜᱮ ᱡᱤᱱᱤᱥ ᱠᱟᱱ ᱜᱮᱭᱟ ᱵᱷᱟᱜᱮ ᱜᱮᱭᱟ ᱜᱮᱢ ᱠᱷᱮᱞ ᱫᱚ ᱵᱷᱟᱜᱮ ᱡᱤᱱᱤᱥ ᱠᱟᱱ ᱜᱮᱭᱟ ᱴᱷᱤᱠᱼᱴᱷᱟᱠ ᱠᱷᱮᱞ ᱞᱮᱠᱷᱟᱱ ᱫᱚ ᱵᱷᱟᱜᱮ ᱜᱮ ᱱᱤᱡᱮᱨ ᱯᱚᱠᱠᱷᱮ ᱜᱮ ᱱᱤᱡᱮᱨ ᱞᱟᱹᱜᱤᱫ ᱜᱮ ᱮᱢᱚᱱ ᱠᱷᱮᱞ ᱟᱢᱟᱜ ᱦᱚᱲᱢᱚ ᱠᱚ ᱴᱷᱤᱠᱼᱴᱷᱟᱠ ᱛᱟᱦᱮᱱ ᱛᱟᱢᱟ ᱛᱟᱨᱯᱚᱨ ᱡᱟᱦᱟᱸ ᱨᱮᱢ ᱪᱟᱞᱟᱜᱼᱟ ᱚᱸᱰᱮ ᱦᱚᱭᱛᱳ ᱱᱟᱣᱟ ᱱᱟᱣᱟ ᱦᱚᱲ ᱠᱚᱦᱚᱸᱢ ᱧᱮᱞ ᱠᱚᱣᱟ ᱩᱨᱩᱢ ᱢᱮᱭᱟ ᱠᱚ ᱡᱮ ᱱᱩᱭ ᱫᱚ ᱵᱷᱟᱜᱮᱭ ᱠᱷᱮᱞᱟᱭ ᱤᱫᱤᱭᱮᱭᱟ ᱵᱚᱱ ᱟᱵᱚ ᱥᱮᱱ ᱵᱷᱟᱜᱮᱭ ᱠᱷᱮᱞᱟ ᱠᱷᱮᱞ ᱦᱚᱪᱚᱭᱮᱭᱟ ᱵᱚᱱ ᱟᱵᱚ ᱦᱚᱸ ᱦᱚᱦᱚᱣᱟᱭᱟ ᱦᱚᱱ ᱚᱱᱠᱟ ᱧᱩᱛᱩᱢ ᱧᱩᱛᱩᱢ ᱢᱮᱭᱟ ᱟᱨᱠᱤ ᱧᱩᱛᱩᱢ ᱢᱮᱭᱟ ᱠᱚ ᱦᱚᱦᱚᱣᱟᱢᱟ ᱠᱚ ᱰᱟᱠ ᱢᱮᱭᱟ ᱠᱚ ᱯᱟᱸᱡᱟ ᱢᱮᱭᱟ ᱠᱚ ᱠᱷᱚᱡᱽ ᱢᱮᱭᱟ ᱠᱚ ᱵᱷᱟᱜᱮᱭ ᱠᱷᱮᱞᱟ ᱱᱩᱭ ᱫᱚ ᱡᱮ ᱟᱵᱚ ᱵᱚᱱ ᱟᱜᱩᱭᱮᱭᱟ ᱡᱮᱠᱳᱱᱳ ᱠᱷᱮᱞ ᱜᱮ ᱡᱮ ᱠᱳᱱᱳ ᱜᱮᱢ ᱜᱮ ᱡᱟᱦᱟᱱᱟᱜ ᱜᱮ ᱨᱮᱜᱮ ᱵᱷᱟᱜᱮᱢ ᱠᱷᱮᱞᱟ ᱚᱱᱟ ᱜᱮᱢ ᱨᱮᱜᱮᱠᱚ ᱢᱮᱛᱟ ᱦᱚᱦᱚᱣᱟᱭᱟ ᱵᱚᱱ ᱟᱹᱜᱩᱭ ᱭᱮᱭᱟᱵᱚᱱ ᱜᱮᱢ ᱫᱚ ᱱᱚᱝᱠᱟᱱ ᱟᱨ ᱠᱷᱮᱞ ᱠᱷᱮᱞ ᱛᱮ ᱠᱷᱮᱞ ᱠᱷᱮᱞ ᱛᱮ ᱦᱚᱲᱢᱚ ᱠᱚᱦᱚᱸ ᱴᱷᱤᱠᱼᱴᱷᱟᱠ ᱛᱟᱦᱮᱱ ᱛᱟᱵᱚᱱᱟ ᱟᱨ ᱦᱮᱵᱤᱴ ᱪᱟᱵᱟ ᱠᱚᱜ ᱛᱟᱵᱚᱱᱟ ᱛᱟᱯᱚᱨᱮ

ᱮᱠᱴᱩ ᱠᱟᱹᱴᱤᱡ ᱵᱷᱟᱜᱮ ᱴᱟᱭᱤᱯ ᱜᱮᱭ ᱠᱷᱮᱞ ᱠᱟᱫᱟᱭ ᱩᱱᱤ ᱦᱚᱸ ᱢᱟᱱᱮ ᱵᱷᱟᱜᱮ ᱵᱟᱲᱟᱭ ᱥᱮᱬᱟ ᱴᱷᱤᱠ ᱠᱟᱫᱟᱭ ᱵᱷᱟᱜᱮ ᱧᱚᱜ ᱢᱚᱸᱡ ᱠᱟᱫᱟᱭ ᱵᱩᱡᱽ ᱠᱟᱫᱟᱭ ᱟᱫᱚ ᱚᱱᱠᱟᱱ ᱩᱱᱤ ᱫᱚ ᱵᱟᱡᱟᱣ ᱨᱮᱦᱚᱸ ᱥᱚᱴ ᱠᱚᱨᱮ ᱵᱟᱭ ᱵᱟᱡᱟᱜᱼᱟ ᱩᱱᱟᱹᱜ ᱴᱟᱜ ᱥᱚᱴ ᱠᱚᱨᱮ ᱫᱚ ᱵᱟᱭ ᱵᱟᱡᱟᱜᱼᱟ ᱟᱨᱠᱤ ᱛᱚ ᱩᱱᱤ ᱫᱚ ᱡᱮᱢᱚᱱ ᱠᱷᱮᱞ ᱠᱷᱮᱞ ᱛᱮ ᱩᱱᱤ ᱫᱚ ᱦᱮᱵᱤᱴ ᱪᱟᱵᱟᱣ ᱠᱟᱱ ᱛᱟᱭᱟ ᱦᱮᱵᱤᱴ ᱪᱟᱵᱟᱣ ᱠᱟᱱ ᱛᱟᱭᱟ ᱠᱷᱮᱞ ᱠᱷᱮᱞᱛᱮ ᱵᱟᱭ ᱪᱤᱠᱟᱹᱜᱼᱟ ᱟᱨ ᱵᱷᱟᱜᱤᱭ ᱠᱷᱮᱞ ᱞᱮᱠᱷᱟᱱ ᱫᱚ ᱚᱱᱮ ᱱᱤᱡᱮᱨᱮᱱ ᱵᱟᱵᱟ ᱠᱚᱣᱟᱜ ᱧᱩᱛᱩᱢ ᱦᱚᱸ ᱨᱟᱠᱟᱵᱼᱟ ᱟᱛᱳ ᱨᱮᱱᱟᱜ ᱧᱩᱛᱩᱢ ᱦᱚᱸ ᱨᱟᱠᱟᱵᱼᱟ ᱟᱢᱟᱜ ᱧᱩᱛᱩᱢ ᱦᱚᱸ ᱨᱟᱠᱟᱵ ᱛᱟᱢᱟ ᱡᱮ ᱦᱮᱸ ᱵᱟᱝ ᱱᱩᱭ ᱵᱷᱟᱜᱮᱭ ᱠᱷᱮᱞᱟ ᱱᱩᱭ ᱨᱮᱱ ᱜᱤᱫᱽᱨᱟᱹ ᱵᱷᱟᱜᱮᱭ ᱠᱷᱮᱞᱟ ᱱᱚᱣᱟ ᱟᱛᱳ ᱨᱮᱱ ᱜᱤᱫᱽᱨᱟᱹ ᱵᱷᱟᱜᱮᱭ ᱠᱷᱮᱞᱟᱭ ᱱᱚᱝᱠᱟ ᱟᱨ ᱛᱟᱯᱚᱨᱮ ᱴᱷᱤᱠᱜᱮᱭᱟ ᱱᱤᱝᱠᱟᱹ ᱜᱮ